ᱪᱟᱥᱤᱭᱟᱜ ᱜᱩᱢᱪᱩᱢ ᱤᱫᱤᱠᱟᱛᱮᱜ ᱠᱤᱪᱷᱩ ᱵᱷᱟᱵᱱᱟ ᱥᱮᱭᱟᱨ ᱡᱮ ᱟᱵᱩ ᱪᱟᱹᱥᱤ ᱚᱱᱮ ᱟᱭᱢᱟ ᱨᱚᱠᱚᱢ ᱵᱩᱱ ᱪᱟᱥ ᱟᱵᱟᱫᱟ ᱪᱟᱥ ᱟᱵᱟᱫ ᱞᱟᱹᱜᱤᱫ ᱡᱮᱴᱟ ᱡᱚᱨᱟ ᱞᱟᱜᱟᱣ ᱟᱵᱩᱱᱟ ᱚᱱᱟᱠᱩ ᱟᱵᱩ ᱦᱟᱛᱟᱣ ᱠᱟᱛᱮᱜ ᱵᱩᱱ ᱪᱟᱥᱫᱟ ᱠᱤᱱᱛᱩ ᱡᱚᱠᱷᱚᱱᱪᱟᱥᱫᱟᱵᱩ ᱯᱷᱚᱞᱚᱱ ᱦᱩᱭᱩᱜ ᱠᱟᱱᱟ ᱛᱚᱠᱷᱚᱱ ᱠᱤᱱᱛᱩ ᱚᱱᱟ ᱥᱮᱨᱚᱠᱚᱢ ᱢᱟᱱᱮ ᱫᱟᱢ ᱵᱟᱵᱩᱱ ᱧᱟᱢᱫᱟ ᱚᱱᱟ ᱞᱟᱹᱜᱤᱫ ᱛᱮ ᱟᱵᱩ ᱥᱚᱨᱠᱟᱨ ᱥᱚᱨᱠᱟᱨ ᱠᱷᱚᱡ ᱥᱚᱨᱠᱟᱨᱮ ᱵᱚᱱᱫᱮᱡ ᱵᱩᱱᱦᱟᱛᱟᱣᱟ ᱡᱮ ᱥᱚᱨᱠᱟᱨ ᱡᱮᱱᱚ ᱟᱵᱩ ᱨᱤᱱᱮ ᱮᱢᱟᱵᱩᱱ ᱠᱚᱢ ᱥᱩᱫ ᱨᱮᱱᱟᱜ ᱠᱚᱢ ᱥᱩᱫ ᱛᱮ ᱨᱤᱱᱮ ᱮᱢᱟᱵᱩᱱ